ᱟᱞᱮᱭᱟᱜ ᱞᱟᱹᱭᱼᱞᱟᱭᱠᱪᱟᱨ ᱨᱮᱫᱚ ᱟᱞᱯᱚᱱᱟ ᱥᱮ ᱩᱯᱟᱹᱥ ᱠᱚᱦᱚᱸ ᱢᱮᱱᱟᱜ ᱜᱮᱭᱟ ᱡᱮᱢᱚᱱ ᱥᱚᱨᱦᱟᱭ ᱥᱚᱢᱚᱭ ᱠᱷᱩᱱᱴᱟᱹᱣ ᱦᱤᱞᱳᱜ ᱜᱟᱹᱭ ᱜᱚᱲᱟᱨᱮ ᱠᱚ ᱟᱞᱯᱚᱱᱟᱭ ᱜᱮᱭᱟ ᱟᱵᱟᱨ ᱵᱟᱯᱞᱟ ᱦᱤᱞᱳᱜ ᱢᱟᱰᱣᱟ ᱞᱟᱛᱥᱟᱨ ᱨᱮᱦᱚᱸ ᱠᱚ ᱟᱞᱯᱚᱱᱟᱭ ᱜᱮᱭᱟ ᱟᱨ ᱩᱯᱟᱹᱥ ᱢᱮᱱ ᱠᱚᱨᱛᱮ ᱜᱮᱞᱮ ᱫᱚ ᱡᱮᱢᱚᱱ ᱥᱚᱨᱦᱟᱭ ᱦᱤᱞᱳᱜ ᱦᱚᱸ ᱫᱟᱠᱟᱭ ᱦᱤᱞᱳᱜ ᱦᱚᱸ ᱡᱮ ᱩᱯᱟᱹᱥ ᱠᱟᱛᱮᱜ ᱜᱮᱞᱮ ᱯᱩᱡᱟᱹᱭᱟ ᱵᱟᱞᱮ ᱯᱩᱡᱟᱹ ᱞᱮᱠᱷᱟᱡ ᱟᱞᱮ ᱫᱟᱠᱟ ᱵᱟᱞᱮ ᱡᱚᱢ ᱜᱮᱭᱟ ᱟᱨ ᱵᱟᱯᱞᱟ ᱦᱤᱞᱳᱜ ᱦᱚᱸ ᱚᱱᱠᱟᱜᱮ ᱵᱟᱹᱨᱭᱟᱹ ᱛᱚᱜ ᱥᱮᱴᱮᱨ ᱦᱤᱞᱳᱜ ᱦᱚᱸ ᱡᱮ ᱜᱤᱫᱽᱨᱟᱹᱣᱟᱜ ᱥᱤᱸᱜᱽᱨᱟᱹᱫᱟᱱ ᱟᱹᱣᱨᱤ ᱦᱩᱭᱩᱜ ᱦᱟᱹᱵᱤᱡᱛᱮ ᱜᱚ ᱵᱟᱵᱟ ᱫᱚ ᱩᱯᱟᱹᱥ ᱜᱮᱠᱚ ᱛᱟᱦᱮᱱᱟ ᱡᱚᱠᱷᱚᱱ ᱥᱤᱸᱫᱽᱨᱟᱹ ᱫᱟᱱ ᱦᱩᱭᱩᱜᱼᱟ ᱛᱟᱨᱯᱚᱨᱮ ᱫᱟᱠᱟ ᱠᱚ ᱡᱚᱢᱟ ᱟᱨ ᱚᱱᱟᱜᱮ ᱠᱚ ᱞᱟᱹᱭᱟ ᱯᱟᱯ ᱯᱩᱱᱱᱚ ᱜᱮ ᱵᱚᱞᱮ ᱯᱩᱱᱱᱚ ᱛᱟᱠᱚᱣᱟ ᱢᱟᱰᱣᱟ ᱵᱟᱯᱞᱟ ᱫᱤᱠ ᱛᱷᱮᱠᱮ ᱫᱚ ᱵᱚᱞᱮ ᱢᱟᱰᱣᱟᱭ ᱦᱤᱞᱳᱜ ᱨᱮᱭᱟᱜ ᱠᱟᱛᱷᱟ